ᱟᱵᱚᱣᱟᱜ ᱵᱮᱵᱥᱟ ᱨᱮᱫᱚ ᱵᱚᱦᱩᱛ ᱫᱷᱚᱨᱡᱳ ᱫᱚᱦᱚ ᱠᱟᱛᱮ ᱠᱟᱹᱢᱤ ᱦᱩᱭᱩᱜ ᱛᱟᱦᱮᱱᱟ ᱵᱮᱵᱥᱟᱭ ᱫᱚ ᱱᱤᱝᱠᱟ ᱠᱟᱛᱮ ᱪᱟᱞᱟᱜᱼᱟ ᱢᱟᱲᱟᱝ ᱠᱟᱴᱤᱡ ᱠᱷᱚᱱᱟᱜ ᱵᱚ ᱥᱩᱨᱩᱭᱟ ᱟᱨ ᱠᱟᱹᱴᱤᱡ ᱠᱷᱚᱱᱟᱜ ᱜᱮ ᱜᱚᱲᱚ ᱠᱚᱣᱟᱜ ᱜᱚᱲᱚ ᱥᱚᱯᱚᱦᱚᱫ ᱦᱟᱛᱟᱣ ᱠᱟᱛᱮ ᱞᱟᱦᱟᱥᱮᱫ ᱵᱚᱱ ᱫᱷᱤᱨᱮ ᱫᱷᱤᱨᱮ ᱵᱚᱱ ᱞᱟᱦᱟᱜᱼᱟ ᱟᱨ ᱟᱵᱚᱣᱟᱜ ᱫᱷᱟᱱᱫᱷᱟᱴᱟᱜ ᱵᱮᱵᱽᱥᱟ ᱫᱚᱵᱚ ᱞᱟᱦᱟ ᱤᱫᱤᱭᱟ ᱟᱨ ᱱᱚᱝᱠᱟ ᱥᱟᱱᱟᱢ ᱜᱮ ᱱᱚᱠᱨᱤ ᱪᱟᱹᱠᱨᱤ ᱮᱫᱟᱠᱚ ᱩᱱᱠᱩᱣᱟᱜ ᱫᱚ ᱴᱟᱠᱟ ᱯᱚᱭᱥᱟ ᱥᱤᱢᱤᱛᱚ ᱛᱟᱦᱮᱱ ᱠᱟᱱᱟ ᱟᱵᱚ ᱠᱚᱣᱟᱜ ᱫᱚ ᱵᱟᱝ ᱥᱤᱢᱤᱛᱚ ᱵᱮᱵᱽᱥᱟ ᱠᱚᱣᱟᱜ ᱫᱚ ᱥᱤᱢᱤᱛ ᱵᱟᱝ ᱛᱟᱦᱮᱱ ᱠᱟᱱᱟ ᱚᱱᱟ ᱤᱭᱟᱹᱛᱮ ᱱᱩᱠᱩ ᱫᱚ ᱵᱮᱵᱽᱥᱟ ᱨᱮᱱᱟᱜ ᱫᱚ ᱟᱹᱰᱤᱜᱮ ᱯᱷᱟᱭᱫᱟ ᱢᱮᱱᱟᱜᱼᱟ ᱱᱩᱠᱩᱣᱟᱜ ᱫᱚ ᱥᱤᱢᱤᱛᱚ ᱯᱚᱭᱥᱟ ᱵᱟᱹᱱᱩᱜᱼᱟ ᱮᱱᱠᱷᱟᱱ ᱱᱚᱣᱟ ᱵᱮᱵᱽᱥᱟ ᱨᱮ ᱞᱮᱠᱟ ᱠᱟᱛᱮᱫ ᱵᱚᱱ ᱞᱟᱦᱟᱜ ᱛᱟᱦᱮᱱᱟ ᱢᱟᱨᱟᱝ ᱠᱟᱹᱴᱤᱡ ᱠᱷᱚᱱᱟᱜ ᱵᱚ ᱫᱟᱸᱫᱟᱭᱟ ᱩᱥᱠᱮᱵᱟ ᱫᱷᱤᱨᱮ ᱫᱷᱤᱨᱮ ᱛᱮ ᱫᱷᱤᱨᱮ ᱫᱷᱤᱨᱮ ᱛᱮᱵᱚᱱ ᱢᱟᱨᱟᱝᱚᱜᱼᱟ ᱢᱟᱨᱟᱝ ᱢᱟᱨᱟᱝᱼᱛᱮ ᱞᱟᱦᱟ ᱥᱮᱫ ᱟᱨᱦᱚᱸ ᱵᱟᱹᱲᱛᱤ ᱵᱚᱱ ᱠᱟᱹᱢᱤ ᱦᱚᱨᱟᱭᱟ ᱟᱵᱚ ᱞᱟᱦᱟ ᱥᱮᱫ ᱵᱚᱱ ᱪᱟᱞᱟᱣᱟ ᱵᱮᱵᱽᱥᱟ ᱨᱮᱱᱟᱜ ᱫᱚ ᱱᱤᱭᱟᱹᱜᱮ ᱢᱮᱱᱟᱜᱼᱟ